ᱟᱞᱮ ᱫᱚᱞᱮ ᱥᱟᱱᱛᱟᱲ ᱠᱟᱱᱟ ᱟᱨ ᱥᱟᱠᱨᱟᱛ ᱨᱮ ᱜᱩᱲ ᱯᱤᱴᱷᱟᱹ ᱪᱤᱱᱤ ᱯᱤᱴᱷᱟᱹ ᱠᱚᱞᱮ ᱵᱮᱱᱟᱣᱟ ᱟᱨ ᱚᱱᱠᱟ ᱜᱮ ᱩᱞᱤ ᱠᱚᱨᱮ ᱫᱚ ᱛᱩᱲᱤ ᱠᱚ ᱠᱷᱤᱨ ᱠᱚᱞᱮ ᱵᱮᱱᱟᱣ ᱵᱟᱲᱟᱭᱟ ᱟᱨ ᱜᱚᱢᱦᱟ ᱯᱚᱨᱚᱵᱽ ᱠᱚᱨᱮ ᱪᱟᱨᱯᱟ ᱯᱤᱴᱷᱟᱹ ᱠᱚᱞᱮ ᱵᱮᱱᱟᱣ ᱵᱟᱲᱟᱭᱟ

ᱱᱤᱝᱠᱟᱹ ᱜᱮ ᱯᱷᱟᱞ ᱯᱷᱨᱩᱴ ᱦᱚᱞᱮ ᱡᱚᱢᱟ ᱡᱮᱭᱥᱮ ᱫᱟᱨᱮ ᱡᱚ ᱡᱤᱱᱤᱥ ᱰᱤᱰᱷᱟᱹᱲᱤ ᱠᱟᱭᱨᱟ ᱵᱤᱞᱤ ᱛᱮᱨᱮᱞ ᱛᱟᱨᱚᱵᱽ ᱠᱚ ᱠᱩᱫ ᱪᱷᱮᱭᱚ ᱠᱚ ᱟᱸᱜᱩᱨ ᱠᱚᱞᱮ ᱡᱚᱢᱟ ᱟᱨ ᱚᱱᱟ ᱠᱚ ᱡᱚᱢᱟᱛᱮ ᱟᱹᱰᱤ ᱱᱟᱯᱟᱭ ᱟᱨ ᱵᱮᱥ ᱜᱮᱞᱮ ᱛᱟᱦᱮᱱᱟ